ᱦᱟᱥᱯᱟᱛᱟᱞ ᱨᱮ ᱟᱭᱳ ᱟᱨ ᱜᱤᱫᱽᱨᱟᱹ ᱧᱮᱞ ᱞᱟᱹᱜᱤᱫ ᱱᱟᱨᱥ ᱰᱚᱠᱴᱚᱨ ᱡᱚᱛᱚ ᱠᱚ ᱛᱟᱦᱮᱱᱟ ᱟᱨ ᱩᱱᱠᱤᱱ ᱥᱚᱢᱚᱭ ᱥᱚᱢᱚᱭ ᱨᱮ ᱯᱟᱹᱨᱤ ᱯᱟᱹᱨᱤ ᱰᱟᱠᱴᱚᱨ ᱟᱨ ᱱᱟᱨᱥ ᱧᱮᱞ ᱛᱮᱠᱤᱱ ᱦᱤᱡᱩᱜᱼᱟ ᱚᱠᱟ ᱥᱳᱢᱚᱭ ᱨᱮ ᱜᱤᱫᱽᱨᱟᱹ ᱥᱩᱭ ᱞᱟᱹᱜᱤᱫ ᱛᱟᱦᱮᱱᱟ ᱚᱱᱟ ᱥᱚᱢᱚᱭ ᱨᱮ ᱥᱩᱭ ᱮᱢ ᱠᱚ ᱦᱤᱡᱩᱜᱼᱟ ᱟᱨ ᱟᱡ ᱟᱭᱳ ᱛᱤᱱᱟᱹᱜ ᱥᱳᱢᱚᱭ ᱨᱮ ᱨᱟᱱᱮ ᱡᱚᱢᱟ ᱠᱷᱟᱱ ᱫᱚ ᱵᱮᱥ ᱛᱟᱦᱮᱱᱟ ᱚᱱᱠᱟ ᱜᱮ ᱥᱳᱢᱳᱭ ᱥᱳᱢᱚᱭ ᱨᱮ ᱵᱮᱰ ᱦᱚᱸᱠᱚ ᱪᱮᱠᱟ ᱠᱤ ᱜᱟᱱᱫᱟ ᱟᱞᱚ ᱛᱟᱦᱮᱱ ᱢᱟ ᱟᱨ ᱩᱱᱠᱤᱱ ᱵᱮᱥᱛᱮ ᱧᱮᱞ ᱠᱤᱱᱟᱹ ᱠᱚ ᱟᱭᱳ ᱟᱨ ᱜᱤᱫᱽᱨᱟᱹ ᱵᱮᱥ ᱛᱟᱦᱮᱱ ᱢᱟ ᱠᱤᱱ ᱢᱮᱱᱛᱮ ᱥᱩᱭ ᱦᱚᱸ ᱵᱷᱤᱴᱟᱢᱤᱱ ᱵᱟᱞᱟ ᱥᱩᱭ ᱠᱚ ᱮᱢᱟᱠᱤᱱᱟᱹ ᱛᱟᱠᱤ ᱜᱤᱫᱽᱨᱟᱹ ᱟᱨ ᱟᱭᱳ ᱦᱚᱥᱯᱤᱴᱟᱞ ᱨᱮ ᱟᱞᱚᱠᱤᱱ ᱨᱩᱣᱟᱹᱜᱼᱢᱟ ᱢᱮᱱᱛᱮ ᱟᱨ ᱚᱸᱰᱮᱠᱷᱚᱱ ᱵᱮᱥᱚᱜᱼᱟᱠᱤᱱ ᱠᱷᱟᱱ ᱫᱚ ᱚᱲᱟᱜ ᱟᱹᱜᱩ ᱞᱟᱹᱜᱤᱫ ᱜᱟᱹᱰᱤ ᱥᱩᱵᱤᱫᱷᱟ ᱢᱮᱱᱟᱜᱼᱟ ᱟᱨ ᱱᱟᱨᱥ ᱠᱚᱦᱚᱸ ᱟᱹᱰᱤ ᱵᱮᱥᱛᱮ ᱟᱭᱳ ᱟᱨ ᱜᱤᱫᱽᱨᱟᱹ ᱜᱟᱹᱰᱤ ᱨᱮᱠᱚ ᱟᱹᱜᱩ ᱠᱚᱣᱟ ᱟᱨ ᱜᱟᱹᱰᱤᱨᱮ ᱫᱩᱲᱩᱵ ᱠᱟᱛᱮᱜ ᱚᱲᱟᱜ ᱫᱷᱟᱹᱵᱤᱡ ᱠᱚ ᱟᱹᱜᱩ ᱦᱚᱴᱚ ᱠᱟᱠᱚᱣᱟ